ᱦᱮᱸ ᱟᱭᱢᱟ ᱫᱤᱱ ᱯᱚᱨᱭᱟᱢ ᱯᱷᱳᱱ ᱠᱮᱫ ᱪᱮᱫ ᱞᱮᱠᱟ ᱢᱮᱱᱟᱜ ᱵᱟᱲᱟᱯᱮᱭᱟ ᱟᱫᱚ ᱦᱮᱸ ᱟᱞᱮ ᱦᱚᱸ ᱱᱟᱯᱟᱭ ᱵᱟᱲᱟ ᱜᱮ ᱟᱫᱚ ᱠᱟᱹᱢᱤ ᱠᱚᱫᱚ ᱱᱚᱜᱼᱚᱸᱭ ᱚᱲᱟᱜ ᱠᱚᱨᱮᱱᱟᱜ ᱜᱮ ᱪᱟᱥᱼᱵᱟᱥ ᱠᱚ ᱚᱸᱻ ᱵᱟᱠᱷᱟᱡ ᱫᱚ ᱱᱚᱜᱼᱚᱸᱭ ᱦᱟᱜ ᱵᱟᱹᱭᱥᱟᱹᱠᱷ ᱠᱩᱱᱟᱹᱢᱤ ᱨᱮᱜᱮ ᱦᱩᱭᱩᱜᱼᱟ ᱦᱮᱸ ᱟᱭᱢᱟ ᱫᱤᱱ ᱫᱚ ᱵᱟᱹᱱᱩᱜᱼᱟ ᱱᱚᱜᱼᱚᱸᱭ ᱟᱨ ᱥᱟᱵ ᱠᱟᱜ ᱢᱮ ᱯᱚᱫᱨᱚ ᱫᱤᱱ ᱜᱟᱱ ᱟᱫᱚ ᱦᱤᱡᱩᱜ ᱯᱮ ᱮᱱᱛᱮᱫ ᱟᱞᱮ ᱥᱮᱫ ᱱᱚᱛᱮ ᱫᱤᱥᱟᱹᱢ ᱠᱚ ᱧᱮᱞ ᱟᱞᱮ ᱢᱟᱞᱫᱟ ᱨᱮ ᱢᱚᱡᱽ ᱢᱚᱡᱽ ᱡᱟᱭᱜᱟ ᱠᱚ ᱢᱮᱱᱟᱜᱼᱟ ᱧᱮᱞ ᱡᱚᱝ ᱞᱮᱠᱟᱱ ᱡᱟᱭᱜᱟ ᱵᱟᱱᱜᱳᱲ ᱢᱮᱱᱟᱜᱼᱟ ᱟᱹᱫᱤᱱᱟ ᱢᱮᱱᱟᱜᱼᱟ ᱡᱷᱤᱞ ᱠᱷᱮᱨᱟ ᱠᱚ ᱢᱮᱱᱟᱜᱼᱟ ᱟᱨ ᱚᱸᱻ ᱚᱸᱰᱮ ᱫᱚ ᱨᱚᱵᱤ ᱵᱟᱨ ᱫᱚ ᱵᱚᱱᱫᱚ ᱜᱮ ᱛᱟᱦᱮᱱ ᱠᱟᱱᱟ ᱟᱨ ᱥᱚᱱᱤ ᱵᱟᱨ ᱫᱚ ᱢᱤᱫ ᱵᱮᱞᱟ ᱟᱫᱚ ᱚᱱᱟ ᱴᱟᱭᱤᱢ ᱢᱮᱱᱟᱜᱼᱟ ᱚᱱᱟ ᱴᱟᱭᱤᱢ ᱵᱷᱤᱛᱨᱤ ᱨᱮᱜᱤ ᱪᱟᱞᱟᱣ ᱦᱩᱭᱩᱜᱚᱜᱼᱟ ᱟᱨᱦᱚᱸ ᱴᱟᱭᱤᱢ ᱨᱮᱜᱮ ᱩᱰᱩᱜ ᱠᱚᱜ ᱦᱩᱭᱩᱜᱼᱟ ᱟᱫᱚ ᱪᱤᱱᱛᱟᱹ ᱨᱮᱱᱟᱜ ᱫᱚ ᱵᱤᱥᱚᱭ ᱫᱚ ᱵᱟᱹᱱᱩᱜᱼᱟ ᱱᱚᱰᱮ ᱟᱞᱮ ᱴᱷᱮᱡ ᱦᱤᱡᱩᱜᱚᱜ ᱢᱮ ᱱᱚᱰᱮ ᱠᱷᱚᱡ ᱜᱤᱵᱚ ᱪᱟᱞᱟᱣ ᱮᱱᱜᱤ ᱟᱨ ᱠᱷᱟᱡ ᱱᱚᱜᱱᱟ ᱥᱚᱡᱚᱱᱟ ᱯᱟᱛᱟ ᱦᱩᱭᱩᱜ ᱥᱚᱡᱱᱟ ᱯᱟᱛᱟ ᱨᱮ ᱦᱤᱡᱩᱜᱚᱜ ᱢᱮ ᱟᱹᱰᱤ ᱵᱤᱥᱟᱞ ᱢᱮᱞᱟ ᱦᱩᱭᱩᱜᱚᱜ ᱠᱟᱱᱟ ᱮᱠᱫᱚᱢ ᱢᱤᱫ ᱫᱚᱢᱮᱢ ᱦᱤᱡᱩᱜᱼᱟ ᱧᱮᱞᱟᱛᱚ ᱛᱚᱵᱮ ᱛᱚᱢ ᱵᱩᱡᱷᱟᱹᱣᱟ ᱥᱮᱭ ᱮᱠᱫᱚᱢ ᱜᱟᱹᱰᱤ ᱫᱚᱦᱚ ᱨᱮᱱᱟᱜ ᱡᱟᱜᱟ ᱵᱟᱹᱱᱩᱜᱼᱟ ᱢᱤᱫ ᱫᱚᱢ ᱟᱫ ᱞᱮᱱᱠᱷᱟᱡ ᱟᱨ ᱵᱟᱢ ᱧᱟᱯᱟᱢᱚᱜᱼᱟ ᱦᱮᱸ ᱯᱷᱳᱱ ᱦᱚᱸ ᱯᱷᱳᱱ ᱵᱟᱝ ᱥᱟᱵᱚᱜᱼᱟ ᱩᱱᱟᱹᱜ ᱫᱟᱹᱨᱭᱟᱹ ᱦᱚᱲ ᱟᱨ ᱪᱮᱫ ᱞᱮᱠᱟᱱ ᱧᱮᱞ ᱠᱚᱣᱟ ᱮᱱᱛᱮᱫ ᱠᱩᱲᱤ ᱛᱷᱮᱠᱮ ᱦᱟᱲᱟᱢ ᱛᱷᱮᱠᱮ ᱵᱩᱲᱦᱤ ᱛᱷᱮᱠᱮ ᱢᱤᱫ ᱵᱚᱪᱷᱚᱨᱮᱢ ᱦᱮᱡ ᱞᱮᱱᱠᱷᱟᱡ ᱵᱟᱝ ᱯᱚᱨᱛᱮ ᱵᱚᱪᱷᱚᱨ ᱜᱮ ᱢᱮᱞᱟ ᱧᱮᱞ ᱥᱟᱱᱟ ᱢᱮᱭᱟ ᱦᱮᱸ ᱢᱟ ᱛᱟᱦᱚᱞᱮ ᱦᱟᱹᱡᱩᱜᱚᱜ ᱢᱮ ᱥᱮ ᱪᱮᱫ ᱮᱢ ᱢᱮᱱᱮᱫᱟ ᱦᱮᱸ ᱦᱮᱸ ᱴᱷᱤᱠᱟᱹᱱ ᱜᱮᱭᱟ ᱟᱪᱷᱟ